ᱱᱟᱜᱚᱨᱤᱠ ᱠᱚᱣᱟᱜ ᱵᱮᱝᱠ ᱥᱮᱞᱮᱫ ᱤᱫᱤ ᱠᱟᱛᱮᱫ ᱥᱚᱨᱠᱟᱨᱤ ᱤᱥᱠᱤᱢ ᱠᱚᱫᱚ ᱡᱤᱨᱳ ᱵᱞᱮᱱᱥ ᱢᱤᱫᱴᱮᱱ ᱢᱮᱱᱟᱜᱼᱟ ᱡᱤᱨᱳ ᱵᱮᱞᱮᱱᱥ ᱮᱠᱟᱣᱩᱱᱴ ᱡᱟᱦᱟᱸ ᱠᱮᱫᱽᱨᱚ ᱥᱚᱨᱠᱟᱨᱮ ᱪᱟᱹᱞᱩ ᱞᱮᱫᱼᱟ ᱚᱱᱟ ᱠᱚ ᱚᱱᱟ ᱡᱤᱨᱳ ᱵᱮᱞᱮᱱᱥ ᱮᱠᱟᱣᱩᱱᱴ ᱛᱮᱫᱚ ᱱᱟᱜᱚᱨᱤᱠ ᱠᱚᱣᱟᱜ ᱠᱷᱩᱵ ᱚᱠᱚᱭ ᱠᱚᱣᱟᱜ ᱠᱷᱮᱛᱨᱮ ᱥᱩᱵᱤᱫᱷᱟ ᱦᱩᱭ ᱠᱟᱱᱟ ᱩᱱᱠᱩ ᱥᱚᱢᱚᱭ ᱨᱮᱠᱚ ᱦᱤᱡᱩᱜ ᱠᱟᱱᱟ ᱡᱤᱨᱳ ᱵᱮᱞᱮᱱᱥ ᱮᱠᱟᱣᱩᱱᱴ ᱠᱷᱩᱞᱟᱹᱣ ᱞᱟᱹᱜᱤᱫ ᱠᱚ ᱡᱚᱛᱚ ᱦᱚᱲ ᱛᱟᱦᱮᱱ ᱞᱟᱹᱠᱛᱤ ᱠᱟᱱᱟ ᱪᱮᱫᱟᱜ ᱥᱮ ᱵᱤᱱᱟᱹ ᱯᱚᱭᱟᱛᱮ ᱚᱱᱟ ᱵᱮᱝᱠ ᱮᱠᱟᱣᱩᱱᱴ ᱠᱷᱟᱛᱟ ᱠᱷᱩᱞᱟᱹᱜ ᱠᱟᱱ ᱛᱟᱠᱚᱣᱟ ᱨᱮᱸᱜᱮᱡ ᱱᱟᱪᱟᱨ ᱠᱚᱣᱟ ᱦᱚᱲᱟᱜ ᱚᱠᱚᱭ ᱯᱚᱭᱥᱟ ᱟᱱᱟᱴ ᱛᱮ ᱵᱟᱠᱚ ᱠᱷᱩᱞᱟᱹᱣ ᱫᱟᱲᱮᱜ ᱠᱟᱱᱟ ᱩᱱᱠᱩ ᱚᱱᱟ ᱠᱷᱟᱛᱟ ᱠᱷᱩᱞᱟᱹᱜ ᱠᱟᱱ ᱛᱟᱠᱚᱣᱟ ᱚᱱᱟᱛᱮ ᱢᱮᱱ ᱜᱟᱱᱚᱜᱼᱟ ᱡᱮ ᱡᱤᱨᱳ ᱵᱞᱮᱱᱥ ᱮᱠᱟᱣᱩᱱᱴ ᱫᱚ ᱟᱹᱰᱤ ᱵᱷᱟᱹᱜᱤ ᱠᱟᱱ ᱜᱮᱭᱟ ᱟᱨ ᱞᱟᱹᱠᱛᱤ ᱠᱟᱱ ᱜᱮᱭᱟ ᱡᱚᱛᱚ ᱦᱚᱲ ᱡᱤᱨᱳ ᱵᱞᱮᱱᱥ ᱮᱠᱟᱣᱩᱱᱴ ᱠᱷᱩᱞᱟᱹᱣ ᱟᱨᱦᱚᱸ ᱵᱮᱝᱠ ᱥᱟᱞᱟᱜ ᱡᱩᱫᱤ ᱱᱚᱝᱠᱟᱱ ᱥᱚᱨᱠᱟᱨᱤ ᱥᱚᱨᱠᱟᱨᱤ ᱥᱠᱤᱢ ᱞᱟᱹᱭ ᱜᱟᱱᱚᱜᱼᱟ ᱛᱳ ᱥᱚᱨᱠᱟᱨᱤ ᱥᱠᱤᱢ ᱡᱟᱦᱟᱸ ᱯᱨᱚᱫᱷᱟᱱᱢᱚᱱᱛᱨᱤ ᱟᱵᱟᱥ ᱡᱳᱡᱚᱱᱟ ᱨᱮᱭᱟᱜ ᱴᱟᱠᱟ ᱡᱟᱦᱟᱸ ᱫᱚ ᱵᱮᱝᱠ ᱥᱟᱛᱮᱜ ᱰᱟᱭᱨᱮᱠᱴ ᱞᱤᱝᱠᱚᱜ ᱠᱟᱱᱟ ᱡᱟᱦᱟᱸ ᱫᱚ ᱠᱚᱱᱚ ᱢᱮᱢᱵᱟᱨ ᱯᱨᱚᱫᱷᱟᱱ ᱥᱟᱛᱮᱜ ᱮᱸᱜ ᱥᱮᱫᱟᱭ ᱞᱮᱠᱟ ᱡᱮ ᱢᱮᱢᱵᱟᱨ ᱯᱨᱚᱫᱷᱟᱱ ᱴᱷᱮᱱ ᱯᱚᱭᱥᱟ ᱦᱤᱡᱩᱜᱼᱟ ᱚᱱᱟ ᱠᱷᱚᱱ ᱮᱠᱫᱚᱢ ᱱᱟᱜᱚᱨᱤᱠ ᱴᱷᱮᱱ ᱯᱳᱣᱪᱷᱟᱜᱼᱟ ᱴᱟᱠᱟ ᱚᱱᱠᱟ ᱵᱟᱝ ᱱᱤᱛᱚᱜ ᱵᱮᱝᱠ ᱫᱟᱨᱟᱭ ᱛᱮ ᱮᱠᱫᱚᱢ ᱰᱟᱭᱨᱮᱠᱴ ᱡᱟᱦᱟᱱᱟᱜ ᱟᱵᱟᱥ ᱡᱳᱡᱚᱱᱟ ᱨᱮᱭᱟᱜ ᱴᱟᱠᱟ ᱵᱮᱝᱠ ᱰᱟᱭᱨᱮᱠᱴ ᱱᱟᱜᱚᱨᱤᱠ ᱟᱜ ᱮᱠᱟᱣᱩᱱᱴ ᱨᱮ ᱵᱚᱞᱚᱜ ᱛᱟᱭᱟ ᱚᱱᱟ ᱞᱮᱠᱟᱛᱮ ᱟᱭᱢᱟ ᱵᱟᱧᱪᱟᱜ ᱠᱟᱱᱟ ᱡᱟᱦᱟᱸᱭ ᱠᱚ ᱚᱱᱠᱟᱱ ᱵᱟᱹᱲᱤᱡ ᱦᱚᱲ ᱠᱚ ᱜᱷᱩᱥᱴᱩᱥ ᱡᱚᱢ ᱨᱮᱭᱟᱜ ᱯᱚᱭᱥᱟ ᱨᱮᱭᱟᱜ ᱠᱳᱱᱳ ᱥᱩᱵᱤᱫᱷᱟ ᱵᱟᱠᱚ ᱧᱟᱢ ᱮᱫᱟ ᱟᱨᱚ ᱥᱚᱨᱠᱟᱨᱤ ᱥᱠᱤᱢ ᱡᱩᱫᱤ ᱵᱮᱝᱠ ᱞᱮᱠᱟᱛᱮ ᱞᱟᱹᱭ ᱜᱟᱱᱚᱜᱼᱟ ᱛᱚᱵᱮ ᱫᱚ ᱯᱚᱥᱪᱤᱢ ᱵᱚᱝᱜᱚ ᱨᱮ ᱧᱮᱞ ᱜᱟᱱᱚᱜᱼᱟ ᱵᱟᱨᱫᱷᱚ ᱵᱷᱟᱛᱟ ᱠᱚᱱᱱᱟᱥᱨᱤ ᱞᱚᱠᱠᱷᱤ ᱵᱷᱟᱱᱰᱟᱨ ᱱᱤᱭᱟᱹ ᱠᱚᱨᱮ ᱰᱟᱭᱨᱮᱠᱴ ᱵᱮᱝᱠ ᱦᱟᱛᱟᱣ ᱞᱮᱠᱟ ᱛᱮᱜᱮ ᱰᱟᱭᱨᱮᱠᱴ ᱠᱚ ᱧᱟᱢ ᱮᱫᱟ